ᱟᱞᱮ ᱚᱲᱟᱜ ᱥᱩᱨ ᱨᱮ ᱟᱹᱰᱤᱜᱟᱱ ᱱᱚᱝᱠᱟᱱ ᱡᱟᱭᱜᱟ ᱢᱮᱱᱟᱜᱼᱟ ᱡᱮ ᱡᱟᱦᱟᱸ ᱠᱚ ᱥᱠᱩᱞ ᱜᱤᱫᱽᱨᱟᱹ ᱥᱮ ᱟᱹᱰᱤ ᱟᱭᱢᱟ ᱦᱚᱲ ᱦᱮᱡ ᱠᱟᱛᱮᱫ ᱠᱚ ᱛᱟᱦᱮᱸ ᱫᱟᱲᱮᱭᱟᱜᱼᱟ ᱟᱨ ᱟᱹᱰᱤ ᱞᱮᱠᱟᱱ ᱡᱚᱢᱼᱧᱩᱣᱟᱜ ᱵᱮᱵᱚᱥᱛᱷᱟ ᱦᱚᱸ ᱢᱮᱱᱟᱜᱼᱟ ᱥᱮ ᱫᱟᱜ ᱡᱚᱢ ᱥᱮ ᱛᱟᱦᱮᱸ ᱞᱟᱹᱜᱤᱫ ᱦᱚᱸ ᱠᱩᱧ ᱥᱮ ᱡᱟᱦᱟᱱᱟᱜ ᱥᱚᱝᱠᱚᱴ ᱫᱚ ᱵᱟᱭ ᱦᱩᱭᱩᱜ ᱛᱟᱠᱚᱣᱟ ᱟᱨ ᱦᱚᱸ ᱚᱸᱰᱮ ᱧᱮᱞ ᱡᱚᱝ ᱞᱮᱠᱟᱱ ᱡᱟᱭᱜᱟ ᱦᱚᱸ ᱦᱮᱱᱟᱜᱼᱟ ᱥᱮ ᱥᱠᱩᱞ ᱜᱤᱫᱽᱨᱟᱹ ᱦᱚᱸ ᱚᱸᱰᱮ ᱫᱚ ᱟᱹᱰᱤ ᱠᱩᱥᱤᱛᱮ ᱥᱮ ᱟᱹᱰᱤ ᱨᱟᱹᱥᱠᱟᱹ ᱛᱮᱠᱚ ᱛᱟᱦᱮᱸ ᱫᱟᱲᱮᱭᱟᱜᱼᱟ ᱟᱨ ᱚᱱᱟ ᱟᱹᱰᱤ ᱢᱟᱨᱟᱝ ᱢᱟᱨᱟᱝ ᱟᱜ ᱢᱮᱱᱟᱜᱼᱟ ᱥᱮ ᱡᱚᱛᱚ ᱦᱚᱲ ᱚᱸᱰᱮ ᱛᱟᱦᱮᱸ ᱠᱟᱛᱮᱫ ᱟᱹᱰᱤ ᱨᱟᱹᱥᱠᱟᱹ ᱛᱮᱠᱚ ᱛᱟᱦᱮᱸ ᱫᱟᱲᱮᱭᱟᱜᱼᱟ ᱛᱳ ᱚᱱᱟ ᱨᱮ ᱟᱹᱰᱤ ᱧᱮᱞ ᱡᱚᱝ ᱞᱮᱠᱟᱱ ᱡᱟᱭᱜᱟ ᱦᱚᱸ ᱢᱮᱱᱟᱜᱼᱟ ᱟᱹᱰᱤᱜᱟᱱ ᱦᱚᱲ ᱥᱮ ᱥᱠᱩᱞ ᱜᱤᱫᱽᱨᱟᱹ ᱠᱚ ᱫᱚᱢᱮ ᱠᱚ ᱦᱤᱡᱩᱜᱼᱟ ᱟᱨ ᱚᱸᱰᱮ ᱠᱚ ᱛᱟᱦᱮᱱᱟ ᱛᱟᱦᱮᱸ ᱠᱟᱛᱮᱫ ᱟᱹᱰᱤ ᱨᱟᱹᱥᱠᱟᱹ ᱠᱚ ᱟᱹᱭᱠᱟᱹᱣᱟ ᱟᱨ ᱯᱨᱚᱛᱮᱠ ᱥᱟᱞᱜᱮ ᱚᱱᱟ ᱡᱟᱭᱜᱟ ᱫᱚ ᱟᱹᱰᱤ ᱵᱷᱤᱲ ᱥᱮ ᱟᱹᱰᱤ ᱫᱚᱢᱮ ᱦᱚᱲ ᱠᱚ ᱛᱟᱦᱮᱱᱟ ᱥᱟᱶ ᱥᱟᱶᱛᱮ ᱚᱱᱟ ᱡᱟᱭᱜᱟ ᱫᱚ ᱟᱹᱰᱤ ᱧᱩᱛᱩᱢᱟᱱ ᱡᱟᱭᱜᱟ ᱠᱟᱱᱟ ᱟᱞᱮ ᱚᱲᱟᱜ ᱥᱩᱨ ᱨᱮᱜᱮ ᱚᱱᱟᱫᱚ ᱦᱮᱱᱟᱜᱼᱟ